ᱵᱟᱥᱠᱟ ᱥᱟᱢᱟᱱ ᱟᱹᱰᱤᱛᱮᱫᱜᱮ ᱵᱮᱥᱟ ᱡᱮᱢᱚᱱ ᱡᱚᱛᱚ ᱠᱷᱚᱡ ᱨᱩᱠᱷᱤᱭᱟᱹ ᱠᱟᱛᱮ ᱫᱚᱦᱚ ᱠᱟᱜᱼᱟ ᱱᱚᱣᱟ ᱥᱟᱢᱟᱱ ᱫᱚ ᱡᱮᱢᱚᱱ ᱥᱟᱹᱲᱤ ᱫᱷᱩᱛᱤ ᱜᱟᱢᱪᱷᱟ ᱱᱚᱣᱟ ᱠᱚ ᱟᱹᱰᱤ ᱵᱮᱥ ᱥᱟᱺᱦᱤᱡ ᱵᱟᱭ ᱠᱟᱛᱮᱢ ᱫᱚᱦᱚ ᱠᱟᱜ ᱠᱷᱟᱡ ᱟᱹᱰᱤ ᱟᱰᱤ ᱵᱮᱥᱨᱮ ᱛᱟᱦᱮᱱᱟ ᱪᱤᱞᱤ ᱦᱚᱸ ᱵᱟᱠᱚ ᱧᱟᱢ ᱫᱟᱲᱮᱭᱟᱜᱼᱟ ᱱᱚᱣᱟ ᱵᱟᱥᱠᱟ ᱫᱚ ᱩᱱᱟᱹᱜ ᱮ ᱨᱩᱠᱷᱭᱟᱹᱭᱟ ᱵᱟᱥᱠᱟ ᱟᱹᱰᱤᱛᱮᱫ ᱜᱮ ᱠᱟᱹᱢᱤᱨᱮ ᱮᱢᱟᱭᱟ ᱱᱚᱣᱟ ᱵᱟᱥᱠᱟ ᱫᱚ ᱟᱹᱰᱤᱵᱮᱥᱟ ᱟᱹᱰᱤ ᱵᱷᱟᱹᱜᱤᱭᱟ ᱱᱚᱣᱟ ᱵᱟᱥᱠᱟ ᱩᱱᱟᱹᱜ ᱱᱟᱯᱟᱭ ᱵᱟᱥᱠᱟ ᱠᱟᱱᱟ ᱡᱟᱦᱟᱸ ᱫᱚ ᱥᱴᱤᱞ ᱨᱮᱡᱟᱜ ᱵᱮᱱᱟᱣᱟᱠᱟᱱᱟ ᱱᱚᱣᱟ ᱵᱟᱥᱠᱟᱨᱮ ᱡᱚᱛᱚᱞᱮᱠᱟᱱᱟᱜ ᱥᱟ ᱡᱚᱜ ᱡᱚᱛᱚ ᱞᱮᱠᱟᱱᱟᱜ ᱡᱤᱱᱤᱥᱠᱚᱢ ᱫᱚᱦᱚ ᱫᱟᱲᱮᱭᱟᱜᱼᱟ ᱡᱮᱢᱚᱱ ᱞᱩᱜᱽᱲᱤ ᱢᱟᱞᱟ ᱢᱩᱫᱟᱹᱢ ᱮᱢᱟᱱ ᱛᱮᱭᱟᱜ ᱥᱟᱢᱟᱱ ᱠᱚᱢ ᱫᱚᱦᱚ ᱫᱟᱲᱮᱭᱟᱜᱼᱟ ᱟᱨ ᱱᱚᱣᱟ ᱥᱟᱢᱟᱱᱛᱮ ᱟ ᱰᱤ ᱵᱮᱥᱮᱧ ᱟᱹᱭᱠᱟᱹᱣᱟ ᱱᱚᱣᱟ ᱥᱟᱢᱟᱱ ᱵᱮᱣᱦᱟᱨ ᱞᱮᱠᱷᱟᱡ ᱡᱚᱛᱚ ᱡᱤᱣᱤ ᱡᱤᱣᱤᱣᱟᱱ ᱦᱚᱲ ᱠᱚ ᱴᱷᱮᱡ ᱠᱷᱚᱡ ᱨᱩᱠᱷᱤᱭᱟᱹᱢ ᱫᱚᱦᱚ ᱫᱟᱲᱮᱭᱟᱜᱼᱟ ᱱᱚᱣᱟ ᱵᱟᱥᱠᱟ ᱥᱟᱢᱟᱱ ᱨᱮ ᱫᱚᱦᱚ ᱠᱟᱛᱮ ᱟᱨ ᱪᱤᱞᱤ ᱦᱚᱸ ᱵᱟᱠᱚ ᱥᱮᱴᱮᱨ ᱫᱟᱲᱮᱭᱟᱜᱼᱟ ᱚᱱᱟ ᱵᱟᱥᱠᱟ ᱥᱩᱨ ᱱᱟᱶᱟ ᱵᱟᱥᱠᱟ ᱩᱱᱟᱹᱜ ᱱᱟᱯᱟᱭᱟ ᱟᱨ ᱨᱩᱠᱷᱤᱭᱟᱹ ᱡᱤᱱᱤᱥ ᱠᱟᱱᱟ